ᱤᱧᱟᱹᱜ ᱦᱩᱫᱤᱥ ᱛᱮ ᱤᱧᱟᱹᱜ ᱟᱹᱛᱩ ᱜᱟᱛᱟᱠ ᱨᱮᱱ ᱟᱨᱦᱚᱸ ᱫᱟᱬᱟᱱ ᱥᱟᱸᱜᱷᱟᱨᱤᱭᱟᱹ ᱩᱫᱽᱜᱟᱹᱣ ᱞᱟᱹᱜᱤᱫ ᱟᱹᱰᱤᱜᱟᱱ ᱩᱯᱟᱹᱭ ᱢᱮᱱᱟᱜ ᱠᱟᱫᱟ ᱡᱮ ᱚᱠᱟ ᱞᱮᱠᱟ ᱠᱟᱛᱮᱫ ᱩᱱᱠᱩ ᱫᱟᱬᱟᱱ ᱤᱫᱤ ᱠᱚ ᱦᱩᱭᱩᱜᱼᱟ ᱥᱮ ᱥᱟᱸᱜᱷᱟ ᱥᱟᱸᱜᱷᱟᱨᱤᱭᱟᱹ ᱵᱮᱱᱟᱣ ᱠᱚ ᱦᱩᱭᱩᱜᱼᱟ ᱥᱟᱸᱜᱷᱟᱨ ᱪᱟᱞᱟᱜ ᱦᱩᱭᱩᱜᱼᱟ ᱵᱟᱹᱠᱤ ᱥᱟᱱᱟᱢ ᱠᱚ ᱟᱛᱮᱜ ᱟᱹᱛᱩ ᱨᱮᱱ ᱟᱹᱰᱤᱜᱟᱱ ᱩᱯᱟᱹᱭ ᱢᱮᱱᱟᱜ ᱠᱟᱫᱟ ᱪᱮᱫᱟᱜ ᱥᱮ ᱵᱟᱝ ᱱᱟᱦᱟᱜ ᱫᱚ ᱚᱠᱚᱭ ᱫᱟᱲᱟᱱ ᱫᱚ ᱵᱟᱭ ᱠᱩᱥᱤᱭᱟᱜᱼᱟ ᱥᱮ ᱡᱟᱦᱟᱸᱥᱮᱫ ᱪᱟᱞᱟᱣ ᱫᱟᱬᱟᱱ ᱢᱤᱫ ᱥᱟᱶ ᱛᱮ ᱫᱟᱬᱟᱱ ᱵᱟᱭ ᱠᱩᱥᱤᱭᱟᱜᱼᱟ ᱱᱚᱝᱠᱟᱱ ᱠᱚᱫᱚ ᱡᱟᱹᱱᱤᱡ ᱠᱷᱟᱱ ᱵᱟᱹᱱᱩᱜ ᱟᱠᱟᱫ ᱠᱚᱣᱟ ᱡᱩᱫᱤ ᱢᱤᱫᱴᱮᱱ ᱵᱟᱥ ᱜᱟᱹᱰᱤ ᱵᱷᱟᱲᱟ ᱦᱩᱭᱩᱜᱼᱟ ᱡᱟᱦᱟᱸ ᱥᱮᱫ ᱫᱟᱬᱟᱱ ᱪᱟᱞᱟᱜ ᱞᱟᱹᱜᱤᱫ ᱟᱹᱛᱩ ᱨᱮ ᱯᱨᱟᱭ ᱥᱟᱱᱟᱢ ᱦᱚᱲᱜᱮ ᱪᱟᱞᱟᱜ ᱫᱚ ᱦᱟᱸᱜ ᱥᱟᱱᱟ ᱠᱚᱜᱮᱭᱟ ᱱᱚᱝᱠᱟ ᱠᱟᱛᱮᱫ ᱢᱤᱫᱴᱮᱱ ᱵᱟᱥ ᱜᱟᱹᱰᱤ ᱵᱷᱟᱲᱟ ᱞᱮᱠᱷᱟᱱ ᱡᱮ ᱢᱤᱫ ᱥᱟᱶᱛᱮ ᱫᱩᱲᱩᱵ ᱠᱟᱛᱮᱫ ᱮᱱᱮᱡ ᱥᱮᱨᱮᱧ ᱥᱮ ᱨᱟᱹᱥᱠᱟᱹ ᱨᱟᱹᱥᱠᱟᱹ ᱛᱮ ᱡᱟᱦᱟᱸ ᱥᱮᱫ ᱫᱟᱬᱟᱱ ᱪᱟᱞᱟᱣ ᱜᱟᱱᱚᱜᱼᱟ ᱥᱟᱺᱜᱤᱧ ᱥᱮᱫ ᱢᱤᱫ ᱫᱤᱱ ᱥᱮ ᱵᱟᱨᱯᱮ ᱫᱤᱱ ᱵᱟᱭᱨᱮ ᱨᱮ ᱪᱟᱞᱟᱣ ᱠᱟᱛᱮᱫ ᱢᱤᱫ ᱥᱟᱶᱛᱮ ᱛᱟᱦᱮᱸ ᱜᱟᱱᱚᱜᱼᱟ ᱡᱚᱢ ᱧᱩ ᱜᱟᱱᱚᱜᱼᱟ ᱱᱚᱣᱟ ᱨᱟᱹᱥᱠᱟᱹ ᱠᱚ ᱡᱩᱫᱤᱢ ᱜᱟᱞᱢᱟᱨᱟᱣ ᱟᱠᱚᱣᱟ ᱟᱹᱛᱩᱨᱮᱱ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱵᱤᱥᱮᱥ ᱠᱟᱨᱛᱮ ᱡᱩᱣᱟᱹᱱ ᱠᱚᱲᱟᱼᱠᱩᱲᱤ ᱠᱚ ᱛᱟᱦᱞᱮ ᱩᱱᱠᱩ ᱫᱚ ᱠᱤᱱᱛᱩ ᱱᱚᱣᱟ ᱞᱟᱹᱜᱤᱫ ᱫᱚ ᱞᱟᱦᱟ ᱨᱮᱠᱚ ᱦᱤᱡᱩᱜᱼᱟ ᱡᱮ ᱦᱮᱸ ᱟᱞᱮ ᱦᱚᱸ ᱫᱟᱬᱟᱱ ᱫᱚᱞᱮ ᱪᱟᱞᱟᱜᱼᱟ ᱥᱮ ᱱᱚᱣᱟ ᱡᱟᱦᱟᱸ ᱥᱟᱸᱜᱷᱟᱨ ᱪᱟᱞᱟᱜ ᱦᱩᱭᱩᱜ ᱞᱟᱹᱜᱤᱫᱼᱟ ᱱᱚᱣᱟ ᱨᱮᱫᱚ ᱥᱮᱞᱮᱫᱚᱜᱼᱟ ᱞᱮ ᱱᱚᱝᱠᱟ ᱠᱟᱛᱮᱫ ᱠᱤᱱᱛᱩ ᱢᱟᱱᱮ ᱱᱚᱣᱟ ᱞᱟᱹᱜᱤᱫ ᱛᱚ ᱡᱷᱚᱛᱚᱜᱮ ᱩᱫᱽᱜᱟᱹᱣ ᱮᱢ ᱜᱟᱱᱚᱜᱼᱟ ᱥᱮ ᱱᱚᱣᱟ ᱞᱟᱹᱜᱤᱫ ᱫᱚ ᱥᱟᱱᱟᱢ ᱠᱚᱜᱮ ᱠᱚ ᱞᱟᱦᱟ ᱦᱤᱡᱩᱜᱼᱟ ᱤᱧ ᱫᱚ ᱱᱚᱝᱠᱟ ᱠᱟᱛᱮᱫ ᱜᱮ ᱡᱟᱦᱟᱸ ᱡᱩᱫᱤ ᱡᱟᱦᱟᱸ ᱥᱮᱫ ᱪᱟᱞᱟᱣ ᱦᱩᱭᱩᱜᱼᱟ ᱫᱟᱬᱟᱱ ᱪᱟᱞᱟᱣ ᱦᱩᱭᱩᱜᱼᱟ ᱟᱹᱛᱩ ᱨᱮᱱ ᱥᱟᱱᱟᱢ ᱠᱚ ᱠᱷᱚᱵᱚᱨ ᱟᱠᱚ ᱦᱩᱭᱩᱜᱼᱟ ᱥᱮ ᱞᱟᱹᱭ ᱟᱠᱚ ᱦᱩᱭᱩᱜᱼᱟ ᱡᱮ ᱱᱚᱰᱮ ᱵᱚᱱ ᱪᱟᱞᱟᱜᱼᱟ ᱫᱟᱬᱟᱱ ᱵᱟᱥ ᱜᱟᱹᱰᱤ ᱵᱷᱟᱲᱟ ᱦᱩᱭᱩᱜ ᱠᱟᱱᱟ ᱥᱮ ᱮᱴᱟᱜ ᱵᱳᱞᱟᱨᱳ ᱠᱚ ᱵᱷᱟᱲᱟ ᱦᱩᱭᱩᱜ ᱠᱟᱱᱟ ᱱᱚᱝᱠᱟ ᱠᱟᱛᱮᱫ ᱠᱷᱟᱱ ᱥᱟᱱᱟᱢ ᱠᱚᱜᱮ ᱥᱮᱞᱮᱫ ᱥᱟᱱᱟ ᱠᱚᱣᱟ ᱥᱮ ᱪᱟᱞᱟᱣ ᱥᱟᱱᱟ ᱠᱚᱣᱟ ᱫᱟᱬᱟᱱ ᱤᱧ ᱫᱚ ᱱᱚᱝᱠᱟ ᱠᱟᱛᱮᱫ ᱜᱮ ᱠᱤᱱᱛᱩ ᱱᱩᱠᱩ ᱫᱚᱧ ᱩᱫᱽᱜᱟᱹᱣ ᱜᱮᱠᱚᱣᱟ ᱡᱟᱦᱟᱱ ᱥᱮᱫ ᱥᱟᱸᱜᱷᱟᱨ ᱪᱟᱞᱟᱜ ᱨᱮᱫᱚ